ᱤᱧ ᱢᱤᱫᱴᱟᱱ ᱯᱩᱛᱷᱤᱧ ᱯᱟᱲᱦᱟᱣ ᱞᱮᱫᱟ ᱚᱱᱟ ᱨᱮᱭᱟᱜ ᱧᱩᱛᱩᱢ ᱫᱚ ᱢᱮᱥᱠᱚᱡ ᱯᱩᱛᱷᱤ ᱚᱱᱟ ᱯᱩᱛᱷᱤ ᱨᱮᱫᱚ ᱞᱟᱸᱫᱟ ᱥᱮ ᱵᱷᱟᱵᱟᱱ ᱠᱟᱛᱷᱟ ᱠᱚ ᱢᱮᱱᱟᱜᱼᱟ ᱚᱱᱟ ᱯᱩᱛᱷᱤ ᱯᱟᱲᱦᱟᱣ ᱠᱟᱛᱮᱫ ᱤᱧᱫᱚ ᱟᱹᱰᱤ ᱡᱳᱨ ᱞᱟᱡ ᱠᱚ ᱦᱚᱵᱚᱨ ᱟᱛᱮᱫ ᱤᱧ ᱞᱟᱸᱫᱟ ᱞᱮᱫᱼᱟ